ᱦᱮᱸ ᱱᱚᱣᱟ ᱟᱭᱢᱟ ᱪᱮᱬᱮ ᱜᱮ ᱢᱮᱱᱟᱜ ᱠᱚᱣᱟ ᱟᱭᱢᱟ ᱞᱮᱠᱟ ᱟᱵᱚᱣᱟᱜ ᱥᱮᱨᱣᱟ ᱥᱚᱸᱜᱮ ᱡᱚᱲᱟᱣ ᱢᱮᱱᱟᱜ ᱠᱚᱣᱟ ᱛᱚᱵᱮ ᱡᱚᱛᱚ ᱪᱮᱬᱮᱭᱟᱜ ᱚᱱᱠᱟᱱ ᱪᱮᱬᱮᱭᱟᱜ ᱡᱚᱛᱚ ᱫᱚ ᱵᱟᱹᱧ ᱢᱮᱱ ᱫᱟᱲᱮᱭᱟᱜᱼᱟ ᱛᱚᱵᱮ ᱠᱤᱪᱷᱩ ᱠᱤᱪᱷᱩ ᱪᱮᱬᱮᱭᱟᱜ ᱡᱮᱢᱚᱱ ᱯᱚᱛᱟᱢ ᱠᱚ ᱥᱮᱫᱟᱭ ᱠᱚ ᱞᱟᱹᱭᱟ ᱟᱵᱚ ᱨᱮᱱ ᱦᱟᱯᱲᱟᱢ ᱠᱚ ᱡᱮ ᱟᱨ ᱚᱠᱟ ᱥᱮᱨᱢᱟ ᱯᱷᱮᱰ ᱨᱮᱠᱚ ᱛᱩᱠᱟᱹᱭᱟ ᱚᱛ ᱢᱟᱪᱷᱟᱨᱮ ᱚᱱᱟ ᱠᱚ ᱨᱮᱫᱚ ᱚᱱᱟ ᱥᱮᱨᱢᱟ ᱫᱚ ᱡᱟᱹᱥᱛᱤ ᱦᱚᱭ ᱫᱟᱜ ᱛᱟᱦᱮᱱᱟ ᱥᱮ ᱱᱩᱠᱩ ᱠᱤᱸᱠᱤᱨ ᱠᱚ ᱱᱩᱠᱩ ᱦᱚᱸᱠᱚ ᱨᱟᱜ ᱞᱮᱠᱷᱟᱱ ᱵᱟᱨ ᱯᱮ ᱫᱤᱱ ᱯᱚᱨ ᱫᱚ ᱫᱟᱜ ᱦᱤᱡᱩᱜᱚᱜᱼᱟ ᱥᱮ ᱫᱟᱜ ᱮ ᱧᱩᱨᱦᱟᱹᱭᱟ ᱚᱱᱟ ᱧᱮᱞ ᱟᱠᱟᱱᱟ ᱧᱮᱞ ᱠᱟᱜ ᱟᱹᱧ ᱤᱧ ᱱᱤᱡᱮ ᱛᱮᱦᱚᱸ ᱟᱨ ᱱᱩᱠᱩ ᱠᱟᱹᱦᱩ ᱩᱱᱠᱩ ᱦᱚᱸ ᱫᱟᱜ ᱟᱹᱭᱠᱟᱹᱣ ᱛᱮ ᱚᱛ ᱞᱟᱛᱟᱨ ᱛᱮ ᱠᱟᱻ ᱠᱟᱻ ᱠᱟᱛᱮᱫ ᱠᱚ ᱯᱷᱮᱰᱚᱜᱚᱜᱼᱟ ᱱᱚᱝᱠᱟᱱ ᱠᱤᱪᱷᱩ ᱠᱤᱪᱷᱩ ᱪᱮᱬᱮ ᱢᱮᱱᱟᱜ ᱠᱚᱣᱟ ᱱᱚᱣᱟᱫᱚ ᱥᱟᱹᱨᱤᱭᱟᱜ ᱜᱮ ᱟᱵᱚᱣᱟᱜ ᱥᱮᱨᱣᱟ ᱥᱚᱸᱜᱮ ᱠᱚ ᱡᱚᱲᱟᱣ ᱟᱠᱟᱱᱟ